ᱤᱧᱜᱮ ᱥᱟᱝᱠᱷᱚ ᱦᱮᱢᱵᱨᱚᱢ ᱞᱤᱯᱤᱜᱷᱩᱴᱩ ᱟᱛᱳ ᱨᱤᱱᱤᱡ ᱠᱟᱹᱱᱟᱹᱧ ᱟᱪᱪᱷᱟ ᱱᱚᱣᱟ

ᱯᱤ ᱮᱢ ᱠᱮᱹ ᱵᱷᱤ ᱳᱣᱟᱭ ᱱᱚᱣᱟ ᱡᱳᱡᱳᱱᱟᱧ ᱤᱧᱤᱧ ᱠᱚᱨᱟᱣ ᱞᱮᱜᱼᱟ ᱱᱚᱣᱟ ᱡᱚᱱᱚᱥᱮᱵᱟ ᱠᱮᱱᱫᱨᱚᱨᱮ ᱟᱫᱚ ᱱᱚᱣᱟ ᱱᱚᱜᱼᱚᱸᱭ ᱵᱟᱨᱯᱮ ᱥᱮᱨᱢᱟ ᱦᱩᱭᱮᱱᱟ ᱟᱫᱚ ᱵᱟᱨᱯᱮ ᱥᱮᱨᱢᱟ ᱦᱩᱭᱟᱠᱟᱱᱟ ᱤᱧᱟᱹᱜ ᱟᱫᱚ ᱵᱟᱹᱧ ᱵᱟᱰᱟᱭ ᱫᱟᱲᱮᱭᱟᱜ ᱠᱟᱱᱟ ᱱᱚᱰᱮ ᱟᱯᱮ ᱱᱚᱣᱟ ᱨᱮᱱᱟᱜ ᱱᱟᱜ ᱯᱨᱳᱜᱨᱟᱢᱯᱮ ᱫᱚᱦᱚᱣᱠᱟᱜᱼᱟ ᱦᱮᱸᱪᱮ ᱮᱱᱠᱷᱟᱱ ᱚᱱᱟᱜᱮ ᱱᱚᱜᱼᱚᱸᱭ ᱤᱧᱟᱹᱜ ᱡᱟᱦᱟᱸ ᱛᱤᱱᱟᱹᱜ ᱠᱟᱜᱚᱡᱽ ᱠᱚᱞᱚᱢᱛᱤᱧ ᱢᱮᱱᱟᱜᱼᱟ

ᱰᱳᱠᱳᱢᱮᱱᱴᱥ ᱠᱚᱧ ᱟᱜᱩᱣᱟᱠᱟᱫ ᱱᱟᱜ ᱮᱱᱠᱷᱟᱱ ᱱᱚᱣᱟ ᱠᱚ ᱤᱧᱟᱹᱜ ᱛᱤᱧ ᱛᱤᱱᱟᱹᱜ ᱫᱤᱱ ᱫᱷᱟᱹᱵᱤᱡ ᱱᱚᱣᱟ ᱞᱟᱜᱩᱜᱼᱟ ᱪᱮ ᱵᱟᱭ ᱞᱟᱜᱩᱜᱼᱟ ᱮᱱᱠᱷᱟᱱ ᱤᱧᱢᱟ ᱱᱟᱜ ᱵᱟᱹᱧ ᱵᱟᱰᱟᱭ ᱫᱟᱲᱮᱭᱟᱜ ᱠᱟᱱᱟ ᱛᱚ ᱮᱱᱠᱷᱟᱱ ᱚᱱᱟ ᱠᱷᱟᱹᱛᱤᱨᱛᱮ ᱱᱚᱣᱟ ᱚᱸᱰᱮᱢᱟᱧ ᱠᱚᱮᱟᱣᱢᱟᱧ ᱠᱚᱨᱟᱣ ᱞᱮᱜᱼᱟ ᱱᱚᱣᱟ ᱛᱤᱱᱟᱹᱜᱫᱤᱱ ᱱᱟᱜ ᱫᱷᱟᱹᱵᱤᱡᱛᱮ ᱤᱧᱟᱹᱜ ᱱᱚᱣᱟ ᱨᱮᱱᱟᱜ ᱮ ᱠᱟᱹᱢᱤᱭᱟ ᱚᱱᱟᱢᱟ ᱵᱟᱹᱧ ᱵᱟᱲᱟᱭ ᱫᱟᱲᱮᱭᱟᱜ ᱠᱟᱱᱟ ᱟᱫᱚ ᱚᱱᱟ ᱠᱷᱟᱹᱛᱤᱨ ᱟᱹᱵᱤᱱ ᱴᱷᱮᱱ ᱞᱤᱧ ᱦᱮᱡ ᱟᱠᱟᱱᱟ ᱟᱫᱚ ᱢᱟᱥᱮ ᱱᱚᱣᱟᱠᱚ ᱧᱮᱞᱵᱤᱱ ᱱᱚᱣᱟᱠᱚ ᱪᱮᱫ ᱠᱚᱞᱤᱝ ᱠᱚᱨᱟᱣ ᱞᱮᱜᱼᱟ ᱛᱤᱱᱟᱹᱜ ᱫᱤᱱ ᱢᱮᱱᱟᱜᱼᱟ ᱛᱤᱱᱟᱹᱜ ᱫᱤᱱ ᱵᱟᱹᱱᱩᱜ ᱟᱱᱟᱝ ᱱᱚᱣᱟ ᱪᱮᱛᱟᱱ ᱟᱹᱞᱤᱧᱟᱜ ᱦᱚᱸ ᱩᱱᱟᱹᱜ ᱵᱟᱰᱟᱭ ᱵᱟᱝᱟ ᱛᱚ ᱮᱱᱠᱷᱟᱱ ᱱᱚᱣᱟ ᱡᱳᱡᱳᱱᱟ ᱨᱮᱱᱟᱜ ᱱᱚᱣᱟ ᱠᱟᱜᱚᱡᱽ ᱨᱮᱱᱟᱜ ᱫᱟᱢ ᱛᱤᱱᱟᱹᱜ ᱫᱤᱱ ᱢᱮᱱᱟᱜᱼᱟ ᱛᱤᱱᱟᱹᱜ ᱫᱤᱱᱮ ᱱᱚᱣᱟᱛᱮ ᱱᱟᱦᱟᱜ ᱱᱚᱣᱟ ᱡᱳᱡᱳᱱᱟᱭ ᱠᱟᱹᱢᱤ ᱫᱟᱲᱮᱭᱟᱜᱼᱟ

ᱵᱟᱲᱟᱭ ᱞᱟᱹᱜᱤᱫᱛᱮ ᱟᱹᱵᱤᱱ ᱴᱷᱤᱱᱤᱧ ᱦᱮᱡ ᱟᱠᱟᱱᱟ ᱟᱪᱪᱷᱟ ᱟᱪᱪᱷᱟ ᱱᱚᱣᱟ ᱠᱚ ᱮᱱᱠᱷᱟᱱ ᱥᱚᱢᱚᱭ ᱫᱚ ᱢᱮᱱᱟᱜ ᱜᱮᱭᱟ ᱪᱮ ᱛᱟᱹᱞᱤᱝ ᱵᱟᱹᱱᱩᱜ ᱟᱱᱟ ᱟᱪᱪᱷᱟ ᱡᱮ ᱥᱩᱢᱟᱹᱭ ᱫᱚ ᱢᱮᱱᱟᱜ ᱜᱮᱭᱟ ᱮᱱᱠᱷᱟᱱ ᱫᱚ ᱴᱷᱤᱠᱟ ᱮᱱᱠᱷᱟᱱ ᱱᱚᱣᱟ ᱥᱚᱢᱚᱭ ᱢᱮᱱᱟᱜ ᱠᱷᱟᱱ ᱟᱨ ᱛᱤᱱᱟᱹᱜ ᱫᱤᱱ ᱱᱚᱣᱟ ᱛᱟᱹᱞᱤᱧᱮ ᱠᱟᱹᱢᱤᱭᱟ ᱱᱚᱣᱟ ᱠᱟᱨᱰ ᱛᱟᱹᱞᱤᱧ ᱱᱚᱣᱟ ᱠᱟᱨᱰᱛᱮ ᱤᱱᱟᱹ ᱫᱚ ᱡᱟᱦᱟᱱᱟᱜ ᱱᱚᱣᱟ ᱡᱳᱡᱳᱱᱟ ᱦᱤᱡᱩᱜᱼᱟ ᱠᱳᱣᱥᱚᱞᱟ ᱡᱳᱡᱳᱱᱟ ᱱᱚᱣᱟ ᱱᱚᱣᱟ ᱨᱮᱱᱟᱜ ᱟᱹᱞᱤᱧ ᱞᱤᱧ ᱧᱟᱢ ᱫᱟᱲᱮᱭᱟᱜᱼᱟ ᱟᱹᱞᱤᱧᱞᱤᱧ ᱩᱯᱠᱟᱹᱨᱚᱜᱼᱟ ᱚᱱᱟ ᱠᱷᱟᱹᱛᱤᱨ ᱱᱚᱣᱟ ᱟᱹᱵᱤᱱ ᱴᱷᱮᱱᱞᱤᱧ ᱦᱮᱡ ᱟᱠᱟᱱᱟ ᱱᱚᱰᱮᱞᱤᱧ ᱵᱟᱲᱟᱭ ᱠᱮᱜᱼᱟ ᱛᱚ ᱚᱸᱰᱮ ᱯᱨᱳᱜᱨᱟᱢᱯᱮ ᱪᱟᱞᱩᱣ ᱠᱟᱜᱼᱟ ᱢᱮᱱᱛᱮ ᱴᱷᱤᱠᱟ ᱢᱟᱛᱚᱵᱮ ᱡᱚᱦᱟᱨ ᱡᱚᱦᱟᱨ ᱛᱚᱵᱮ